ᱦᱮᱸ ᱤᱧ ᱫᱚ ᱯᱩᱞᱤᱥ ᱪᱟᱹᱠᱨᱤ ᱧᱟᱢ ᱞᱟᱹᱜᱤᱫ ᱛᱮ ᱟᱹᱰᱤ ᱵᱟᱨ ᱜᱮ ᱴᱨᱮᱱᱤᱝ ᱫᱩᱧ ᱦᱟᱛᱟᱣ ᱟᱠᱟᱫᱟ ᱢᱟᱴ ᱨᱮ ᱫᱟᱹᱲ ᱟᱠᱟᱫᱟᱹᱧ ᱫᱟ ᱲ ᱞᱮᱱᱠᱷᱟᱱ ᱦᱚᱲᱢᱚ ᱠᱚᱨᱮ ᱟ ᱰᱤ ᱵᱷᱟ ᱜᱤ ᱴᱷᱤᱠ ᱛᱟᱦᱮᱱᱟ ᱠᱚᱱᱚ ᱨᱳᱜᱽ ᱟᱡᱟᱨ ᱵᱟᱝ ᱦᱩᱭᱩᱜᱼᱟ